ᱦᱮᱞᱳ ᱠᱤᱥᱠᱩ ᱵᱷᱟᱲᱟ ᱠᱮᱵᱽ ᱵᱩᱠ ᱤᱧᱟᱹᱜ ᱢᱤᱫᱴᱟᱝ ᱵᱷᱟᱲᱟ ᱫᱚᱨᱠᱟᱨ ᱛᱤᱧ ᱯᱷᱨᱤ ᱢᱮᱱᱟᱜ ᱠᱷᱟᱱ ᱚᱸᱰᱮᱧ ᱛᱟᱦᱮᱱᱟ ᱟᱨ ᱤᱧᱟᱹᱜ ᱢᱤᱫᱴᱟᱝ ᱜᱟᱹᱰᱤ ᱫᱚᱨᱠᱟᱨ ᱛᱤᱧ ᱟᱢ ᱞᱟᱹᱭ ᱢᱮ ᱢᱤᱢᱤᱫ ᱠᱤᱢᱤᱨᱮ ᱛᱤᱱᱟᱹᱜ ᱠᱟᱛᱮ ᱴᱟᱠᱟᱢ ᱦᱟᱛᱟᱣᱟ ᱟᱨ ᱤᱧ ᱫᱚ ᱟᱡᱳᱫᱤᱭᱟᱹ ᱵᱩᱨᱩ ᱥᱟᱸᱜᱷᱟᱨᱤᱧ ᱥᱮᱱᱚᱜᱼᱟ ᱚᱸᱰᱮ ᱫᱚ ᱵᱟᱨᱯᱮ ᱫᱤᱱ ᱟᱹᱪᱩᱨ ᱵᱟᱲᱟ ᱦᱩᱭᱩᱜᱼᱟ